ᱦᱮᱞᱳ ᱡᱚᱦᱟᱨᱜᱮ ᱵᱟᱯᱤ ᱫᱟ ᱦᱮᱸ ᱨᱩᱯᱞᱟᱞ ᱤᱧ ᱦᱮᱸ ᱟ ᱰᱤᱫᱤᱱ ᱯᱚ ᱦᱮᱸ ᱱᱟᱯᱟᱭ ᱜᱮ ᱟᱢᱜᱮ ᱪᱮᱜ ᱞᱮᱠᱟ ᱦᱚᱸᱻ ᱢᱚᱡᱽ ᱵᱟᱲᱟᱜᱮᱛᱚ ᱡᱚᱛᱚᱜᱮ ᱟᱞᱮ ᱠᱚᱦᱚᱸ ᱮᱠᱷᱚᱱ ᱫᱚ ᱱᱟᱯᱟᱭ ᱜᱮ ᱟᱵᱟᱨ ᱢᱤᱫᱴᱟᱹᱝ ᱠᱟᱛᱷᱟᱧ ᱫᱤ ᱠᱟᱛᱷᱟ ᱧ ᱫᱤᱥᱟᱹᱞᱮᱫ ᱪᱚ ᱚᱻ ᱦᱮᱸᱦᱮᱸ ᱵᱚᱞᱮ ᱱᱚᱜᱼᱟᱭ ᱟᱞᱮ ᱠᱩᱱᱟ ᱢᱤ ᱥᱚᱨᱦᱟᱭ ᱪᱟᱞᱟᱜ ᱠᱟᱱᱟ ᱟᱷ ᱦᱮᱸ ᱦᱮᱸ ᱥᱚᱨᱦᱟᱭ ᱨᱤᱧ ᱱᱮᱣᱛᱟ ᱢᱮ ᱞᱟ ᱜᱤᱫ ᱚᱱᱟ ᱤᱭᱟᱹ ᱛᱮᱜᱤᱧ ᱯᱷᱳᱱ ᱠᱟᱜ ᱤᱧᱜᱤᱧ ᱞᱟ ᱭ ᱠᱮᱢᱟ ᱦᱟᱸᱻᱦᱟᱸ ᱦᱮᱸ ᱫᱤᱥᱟᱹ ᱟᱠᱟᱫᱢᱮ ᱛᱮᱜᱮᱛᱚᱧ ᱯᱷᱳᱱ ᱟᱠᱟᱫᱟ ᱦᱮᱸ ᱦᱮᱸ ᱦᱮᱸ

ᱦᱟᱸ ᱦᱟ ᱟᱞᱮᱫᱚ ᱠᱩᱱᱟ ᱢᱤ ᱥᱮᱫ ᱥᱚᱨᱦᱟᱭ ᱟᱼᱦᱟᱸ ᱟᱞᱮᱫᱚ ᱢᱚᱡᱽ ᱜᱮ ᱮᱠᱷᱚᱱ ᱫᱚ ᱱᱚᱜᱼᱚᱭ ᱥᱚᱨᱦᱟᱭ ᱤᱭᱟᱹ ᱠᱷᱚᱱ ᱟ ᱰᱤ ᱱᱟᱯᱟᱭ ᱜᱮ ᱪᱟᱞᱟᱜ ᱞᱟ ᱜᱤᱜ

ᱟᱫᱚ ᱱᱚᱣᱟ ᱤᱭᱟᱹ ᱛᱤᱜᱤᱧ ᱮᱢ ᱯᱷᱚᱱ ᱠᱟᱜ ᱢᱮᱭᱟ ᱡᱮ ᱱᱮᱣᱛᱟᱢ ᱦᱮᱡ ᱞᱮᱱ ᱠᱷᱟᱡ ᱵᱟᱢᱧᱮᱞ ᱵᱟᱲᱟᱣᱟᱠᱟᱜ ᱟᱞᱮ ᱥᱮᱭᱟᱜ

ᱦᱮᱸ ᱦᱮᱸ ᱞᱟ ᱴᱩ ᱞᱟ ᱴᱩ ᱴᱟᱢᱟᱠ ᱜᱮ ᱢᱮᱱᱟᱜ ᱟ ᱞᱟ ᱴᱩ ᱞᱟ ᱴᱩ ᱴᱟᱢᱟᱠ ᱛᱩᱢᱫᱟᱜ ᱞᱟ ᱴᱩ ᱞᱟ ᱴᱩ ᱧᱮᱞ ᱛᱮᱜᱮ ᱢᱟᱱᱮ ᱟ ᱰᱤ ᱨᱟ ᱥᱠᱟ ᱢ ᱟ ᱭᱠᱟ ᱣᱟ ᱚᱱᱠᱟᱱ ᱡᱤᱱᱤᱥ ᱢᱮᱱᱟᱜ ᱼᱟ ᱟᱞᱮᱥᱮᱭᱟᱜ ᱟᱞᱮᱥᱮᱭᱟᱜ ᱚᱱᱟ ᱯᱮᱱᱴᱚᱲ ᱵᱟᱱᱟᱢ ᱴᱟᱢᱟᱠ ᱛᱩᱢᱫᱟᱜ ᱞᱟ ᱴᱩ ᱞᱟ ᱴᱩ ᱚᱱᱟ ᱛᱩᱢ ᱮᱸ ᱴᱟᱢᱟᱠ ᱧᱮᱞ ᱛᱮᱜᱮ ᱟᱢ ᱟ ᱰᱤ ᱨᱟᱱ ᱥᱠᱟ ᱢ ᱠᱟ ᱫᱟ ᱨᱩ ᱥᱟᱰᱮᱭᱟ ᱚᱱᱟ ᱨᱮᱭᱟᱜ ᱟᱲᱟᱝ

ᱦᱮᱸ ᱦᱮᱸ ᱟᱸᱡᱚᱢ ᱫᱳᱧ ᱟᱸᱡᱚᱢ ᱠᱟᱜ ᱜᱮᱭᱟ ᱟᱦ ᱦᱟᱸ ᱦᱟᱸ ᱦᱟᱸ ᱚ ᱟᱫᱚ ᱟᱞᱮᱥᱮᱜ ᱮᱢ ᱦᱮᱜᱞᱮᱱ ᱦᱮᱸ ᱫᱟᱥᱟᱸᱭᱚᱜ ᱜᱮᱭᱟᱠᱚ ᱦᱮᱸ ᱫᱩᱨᱜᱟᱯᱩᱡᱟ ᱨᱮ ᱮ ᱦᱮᱸ ᱢᱤᱫ ᱥᱚᱝᱜᱮ ᱛᱮᱜᱮ ᱫᱟᱥᱟᱸᱭ ᱫᱚ ᱨᱩᱵᱤᱭᱟᱜ ᱦᱮᱸ ᱴᱟᱢᱟᱠ ᱛᱩᱢᱫᱟᱜ ᱯᱷᱮᱱᱴᱚᱲ ᱵᱟᱱᱟᱢ ᱠᱚᱨᱛᱟᱞ ᱢᱟᱨᱟᱜ ᱯᱤᱧᱪᱟ ᱨ ᱚᱱᱟᱠᱚ ᱥᱟᱯᱟᱵ ᱛᱟᱦᱮᱱᱟ ᱦᱟᱸ ᱦᱟᱸ ᱦᱟᱸ

ᱦᱟ ᱦᱟ ᱦᱟᱸ ᱦᱟᱸ ᱦᱟᱸ ᱚᱻ ᱟᱞᱮ ᱥᱮᱫ ᱫᱚ ᱚᱸᱠᱟ ᱫᱚ ᱵᱟᱝ ᱟᱞᱮᱥᱮᱜ ᱫᱚ ᱟ ᱰᱤ ᱱᱟᱯᱟᱭ ᱜᱮ ᱮ ᱢᱟᱱᱮ ᱡᱚᱛᱚ ᱯᱚᱨᱚᱵ ᱯᱤᱞᱟ ᱜ ᱯᱟ ᱞᱤᱜᱮ ᱡᱚᱛᱚ ᱨᱚᱠᱚᱢ ᱠᱟ ᱢᱤᱜᱮ ᱦᱩᱭᱩᱜᱼᱟ ᱵᱚᱞᱮ ᱟ ᱰᱤ ᱨᱟ ᱥᱠᱟ ᱢᱟᱱᱮ ᱟᱞᱮᱥᱮᱜ ᱫᱚ ᱚᱸᱠᱟ ᱛᱟᱲᱟᱢ ᱫᱚ ᱵᱟᱠᱚ ᱪᱟᱞᱟᱜᱼᱟ ᱵᱟᱨᱮ ᱥᱮᱫ ᱫᱚ

ᱦᱟᱸ ᱦᱟᱸ ᱦᱟᱸ ᱦᱟᱸ ᱦᱟᱸ ᱦᱮᱸ ᱦᱮᱸ ᱟᱫ ᱪᱟᱵᱟᱜ ᱵᱚᱱ ᱪᱮᱫᱟᱜ ᱵᱟᱝ ᱦᱟ ᱦᱟᱸ ᱦᱟᱸ ᱛᱩᱱᱩᱢᱜᱮ ᱵᱟᱝ ᱟᱨᱛᱚᱵᱟᱝ ᱛᱟᱦᱮᱱ ᱛᱟᱢᱟ ᱦᱮᱸ ᱦᱮᱸ ᱦᱮᱸ ᱦᱮᱸ ᱯᱩᱨᱟᱹ ᱰᱤᱝ ᱰᱟᱵᱩᱨ ᱩᱛᱟᱹᱨ ᱠᱟᱱᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ

ᱚᱻ ᱟᱞᱮᱥᱮᱫ ᱫᱚ ᱦᱮᱸ ᱦᱮᱸ ᱥᱚᱢᱟᱡ ᱢᱟᱱᱮ ᱰᱩᱵᱟᱹ ᱯᱩᱨᱟᱹ ᱞᱚᱴᱚᱢ ᱟᱹᱨᱚᱜᱼᱟ ᱫᱟᱜ ᱨᱮ ᱚᱱᱟᱥᱮ ᱵᱟᱝ ᱠᱟᱱᱟ ᱵᱩᱡᱷᱟᱹᱣ ᱯᱩᱨᱟᱹ ᱚᱱᱠᱟ ᱥᱟᱱᱛᱟᱲ ᱥᱚᱢᱟᱡ ᱡᱩᱫᱤ ᱚᱱᱠᱟ ᱮᱱᱮᱡ ᱥᱮᱨᱮᱧᱛᱮ ᱞᱟᱠᱪᱟᱨ ᱛᱮᱜᱮ ᱡᱩᱫᱤ ᱯᱩᱨᱟᱹ ᱰᱤᱝ ᱰᱟᱵᱩᱨ ᱞᱮᱠᱷᱟᱱ ᱚᱵᱚ ᱥᱟᱱᱛᱟᱲ ᱫᱚ ᱪᱮᱠᱟᱛᱮ ᱛᱟᱦᱮᱸᱱᱟ ᱪᱟᱱᱟᱥ ᱵᱟᱝ ᱠᱟᱱᱟ ᱮᱸ ᱟᱞᱮᱥᱮᱫ ᱫᱚ ᱟᱰᱤ ᱱᱟᱯᱟᱭ ᱜᱮ ᱡᱚᱛᱚᱜᱮ ᱮᱱᱮᱡ ᱥᱮᱨᱮᱝ ᱪᱮᱜ ᱦᱚᱸ ᱜᱚᱜᱚ ᱵᱟᱵᱟ ᱛᱚᱠᱚ ᱠᱩᱲᱤ ᱠᱚᱲᱟ ᱦᱚ ᱟᱰᱤ ᱨᱟᱹᱥᱠᱟᱹ ᱜᱮ ᱫᱚᱢᱮ ᱜᱮᱠᱚ ᱮᱱᱮᱡᱼᱟ

ᱟᱰᱤ ᱱᱟᱯᱟᱭᱜᱮ ᱦᱩᱭᱩᱜᱼᱟ ᱦᱮᱸ ᱦᱮᱸ ᱦᱮᱸ ᱦᱮᱸ ᱦᱮᱸ ᱦᱮᱸ ᱧᱮᱞ ᱮᱫᱤ ᱞᱮᱠᱷᱟᱱ ᱵᱷᱟᱞᱤ ᱠᱚᱜᱼᱟ ᱵᱚᱞᱮ ᱟᱞᱮᱥᱮᱭᱟ ᱟᱨᱤ ᱪᱟᱹᱞᱤᱠᱚ ᱢᱚᱡ ᱜᱮ ᱪᱮᱞᱮᱠᱟ ᱨᱩ ᱮᱱᱮᱡ ᱨᱟᱦᱟ ᱟᱲᱟᱝᱠᱩ ᱟᱰᱤ ᱢᱚᱡᱜᱮ ᱜᱟᱫᱮᱞ ᱜᱟᱫᱮᱞ ᱨᱟᱹ ᱨᱟᱹᱥᱠᱟᱹ ᱜᱮᱠᱚ ᱮᱱᱮᱡ ᱡᱚᱝᱼᱟ ᱦᱮᱸ ᱦᱮᱸ ᱚᱱᱟ ᱛᱮᱜᱤᱧ ᱟᱢ ᱦᱮᱸ ᱦᱮᱸ ᱦᱮᱸ ᱦᱮᱸ ᱴᱷᱤᱠ ᱜᱮᱭᱟ ᱴᱷᱤᱠ ᱚ ᱚᱱᱟᱜᱮ ᱰᱤᱜᱟᱹᱱ ᱦᱮᱸ ᱦᱮᱸ ᱢᱟ ᱴᱷᱤᱠ ᱜᱮᱭᱟ ᱦᱮᱸ ᱴᱷᱤᱠ ᱜᱮᱭᱟ ᱫᱚᱦᱚᱭᱮᱢ